ᱟᱛᱳ ᱥᱟᱶᱛᱟ ᱨᱮ ᱱᱤᱛ ᱞᱟᱠᱪᱟᱨ ᱨᱮᱭᱟᱜ ᱪᱮᱫ ᱞᱮᱠᱟ ᱦᱟᱞᱚᱛ ᱧᱮᱞᱚᱜ ᱠᱟᱱᱟ ᱟᱨ ᱱᱚᱣᱟ ᱞᱟᱠᱪᱟᱨ ᱨᱮ ᱯᱟᱹᱴᱷᱩᱣᱟᱹ ᱠᱚ ᱱᱚᱣᱟ ᱞᱟᱠᱪᱟᱨ ᱥᱮᱨᱮᱧ ᱠᱚᱨᱮᱜ ᱪᱮᱫ ᱞᱮᱠᱟ ᱠᱚ ᱥᱮᱞᱮᱫᱚᱜ ᱠᱟᱱᱟ ᱱᱚᱣᱟ ᱥᱮᱞᱮᱫ ᱫᱚᱠᱚ ᱥᱮᱞᱮᱫᱚᱜ ᱠᱟᱱ ᱜᱮᱭᱟ ᱯᱟᱹᱴᱷᱩᱣᱟᱹ ᱠᱚᱦᱚᱸ ᱟᱨ ᱱᱚᱣᱟ ᱨᱮᱱᱟᱜ ᱞᱟᱠᱪᱟᱨ ᱨᱮᱭᱟᱜ ᱦᱟᱞᱚᱛ ᱫᱚ ᱯᱟᱹᱦᱤᱞ ᱞᱮᱠᱟ ᱫᱚ ᱩᱱᱟᱹᱜ ᱱᱟᱯᱟᱭ ᱥᱮ ᱢᱚᱡᱽ ᱫᱚ ᱵᱟᱝ ᱦᱩᱭᱩᱜ ᱠᱟᱱᱟ ᱯᱟᱹᱦᱤᱞ ᱫᱚ ᱫᱤᱱᱟᱹᱢ ᱫᱤᱱ ᱜᱮ ᱟᱛᱳ ᱚᱲᱟᱜ ᱨᱮ ᱞᱟᱜᱽᱲᱮ ᱮᱱᱮᱡ ᱥᱮᱨᱮᱧ ᱦᱩᱭᱩᱜ ᱛᱟᱦᱮᱸᱜ ᱫᱷᱚᱨᱚᱢ ᱟᱠᱷᱲᱟ ᱨᱮ ᱟᱨ ᱵᱟᱦᱟ ᱥᱚᱨᱦᱟᱭ ᱫᱟᱸᱥᱟᱭ ᱠᱟᱨᱟᱢ ᱰᱟᱱᱴᱟ ᱨᱤᱡᱷᱟᱹ ᱜᱚᱞᱣᱟᱨᱤ ᱢᱟᱛᱣᱟᱨ ᱫᱩᱨᱩᱢ ᱡᱟᱜ ᱥᱮ ᱫᱳᱸᱜᱮᱲ ᱥᱟᱠᱨᱟᱛ ᱥᱟᱱᱟᱢ ᱞᱮᱠᱟᱱ ᱮᱱᱮᱡ ᱥᱮᱨᱮᱧ ᱜᱮ ᱧᱮᱞ ᱧᱟᱢᱚᱜ ᱠᱟᱱ ᱛᱟᱦᱮᱸᱜ ᱯᱟᱹᱦᱤᱞ ᱫᱚ ᱚᱲᱟᱜ ᱚᱲᱟᱜ ᱜᱮ ᱨᱩᱥᱤᱠᱟ ᱠᱚ ᱛᱟᱦᱮᱸ ᱠᱟᱱᱟ ᱥᱟᱱᱟᱢ ᱠᱚᱜᱮ ᱨᱩᱥᱤᱠᱟ ᱠᱚ ᱛᱟᱦᱮᱸ ᱠᱟᱱᱟ ᱛᱤᱨᱭᱳ ᱵᱟᱱᱟᱢ ᱛᱩᱢᱫᱟᱜ ᱴᱟᱢᱟᱠ ᱡᱷᱚᱛᱚ ᱨᱩ ᱠᱚ ᱚᱨᱚᱝ ᱠᱚ ᱵᱟᱲᱟᱭ ᱠᱟᱱ ᱛᱟᱦᱮᱸᱜᱼᱟ ᱢᱮᱱᱠᱷᱟᱱ ᱱᱟᱦᱟᱜ ᱡᱩᱣᱟᱹᱱ ᱠᱚᱫᱚ ᱚᱱᱠᱟ ᱫᱚ ᱵᱟᱝᱠᱚ ᱧᱮᱞᱚᱜ ᱠᱟᱱᱟ ᱱᱟᱦᱟᱜ ᱫᱚ ᱚᱱᱠᱟ ᱫᱚ ᱟᱫᱷᱩᱱᱤᱠ ᱥᱮ ᱜᱞᱳᱵᱟᱞ ᱞᱟᱭᱡᱮᱥᱮᱱ ᱞᱮᱠᱟᱛᱮ ᱢᱚᱨᱰᱟᱱ ᱮᱱᱮᱡ ᱥᱮᱨᱮᱧ ᱨᱮᱠᱚ ᱞᱚᱵᱟᱫᱷᱤᱭᱟᱹ ᱠᱟᱱᱟ ᱢᱤᱫᱵᱟᱨ ᱠᱚ ᱧᱮᱞᱚᱜ ᱠᱟᱱ ᱜᱮᱭᱟ ᱥᱟᱱᱛᱟᱲ ᱥᱟᱶᱛᱟ ᱨᱮ ᱡᱩᱣᱟᱹᱱ ᱠᱚᱠᱚ ᱞᱟᱦᱟ ᱦᱤᱡᱩᱜ ᱠᱟᱱᱟ ᱭᱩᱱᱤᱵᱷᱟᱨᱥᱤᱴᱤ ᱠᱚᱨᱮ ᱦᱚᱸ ᱟᱵᱚᱱᱟᱜ ᱥᱟᱱᱛᱟᱲᱤ ᱮᱱᱮᱡ ᱥᱮᱨᱮᱧ ᱨᱩ ᱛᱮ ᱰᱤᱯᱞᱳᱢᱟ ᱠᱚ ᱪᱟᱞᱟᱜ ᱠᱟᱱᱟ ᱟᱨ ᱥᱟᱶᱛᱮ ᱨᱮᱰᱤᱭᱳ ᱠᱚᱨᱮᱜ ᱢᱤᱫᱴᱟᱝ ᱟᱠᱷᱲᱟ ᱥᱟᱱᱛᱟᱲᱤ ᱟᱠᱷᱲᱟ ᱫᱚ ᱦᱩᱭᱩᱜ ᱠᱟᱱ ᱜᱮᱭᱟ ᱚᱱᱟ ᱟᱠᱷᱲᱟ ᱠᱚ ᱚᱠᱟ ᱞᱮᱠᱟᱛᱮ ᱱᱟᱯᱟᱭ ᱠᱷᱚᱱ ᱱᱟᱯᱟᱭ ᱦᱩᱭᱩᱜᱼᱟ ᱚᱱᱟ ᱞᱟᱹᱜᱤᱫ ᱦᱚᱸ ᱱᱚᱣᱟ ᱞᱟᱹᱠᱛᱤ ᱢᱮᱱᱟᱜᱼᱟ ᱚᱞᱚᱜ ᱯᱟᱲᱦᱟᱣ ᱨᱮᱱᱟᱜ ᱚᱞᱚᱜ ᱯᱟᱲᱦᱟᱣ ᱛᱟᱞᱟᱛᱮ ᱥᱟᱱᱛᱟᱲᱤ ᱮᱱᱮᱡ ᱥᱮᱨᱮᱧ ᱪᱟᱨᱪᱟᱣ ᱨᱮᱱᱟᱜ ᱞᱟᱹᱠᱛᱤ ᱢᱮᱱᱟᱜ ᱠᱟᱫᱟ ᱛᱚᱵᱮ ᱟᱱᱟᱜ ᱟᱵᱚ ᱵᱚᱱ ᱥᱟᱱᱛᱟᱲᱤ ᱮᱱᱮᱡ ᱥᱮᱨᱮᱧ ᱥᱮ ᱟᱵᱚᱣᱟᱜ ᱥᱟᱥᱛᱚᱨ ᱮᱱᱮᱡ ᱥᱮᱨᱮᱧ ᱥᱮ ᱴᱨᱟᱰᱤᱥᱚᱱᱟᱞ ᱡᱟᱦᱟᱸ ᱫᱚ ᱮᱱᱮᱡ ᱥᱮᱨᱮᱧ ᱠᱚ ᱠᱟᱱᱟ ᱚᱱᱟ ᱠᱚ ᱡᱤᱭᱟᱹᱲ ᱫᱚᱦᱚ ᱨᱮᱱᱟᱜ ᱞᱟᱹᱠᱛᱤ ᱢᱮᱱᱟᱜ ᱠᱟᱫᱟ ᱛᱚᱵᱮ ᱟᱵᱚᱱᱟᱜ ᱥᱟᱱᱛᱟᱲ ᱥᱟᱶᱛᱟ ᱫᱚ ᱡᱟᱭᱡᱩᱜᱽ ᱵᱚᱱ ᱡᱤᱭᱟᱹᱲ ᱫᱚᱦᱚ ᱟᱵᱚᱣᱟᱜ ᱩᱯᱨᱩᱢ ᱠᱟᱱᱟ ᱱᱚᱣᱟ ᱫᱚ ᱢᱤᱫᱴᱟᱝ ᱞᱟᱠᱪᱟᱨ ᱨᱮᱱᱟᱜ ᱢᱟᱨᱟᱝ ᱩᱯᱨᱩᱢ ᱥᱮ ᱡᱟᱹᱛᱟᱜ ᱢᱟᱨᱟᱝ ᱩᱯᱨᱩᱢ ᱠᱟᱱᱟ ᱟᱵᱚᱱᱟᱜ ᱮᱱᱮᱡ ᱥᱮᱨᱮᱧ ᱫᱚ ᱟᱹᱰᱤ ᱢᱟᱨᱟᱝ ᱞᱟᱠᱪᱟᱨ ᱠᱟᱱᱟ ᱱᱚᱣᱟ ᱠᱚ ᱟᱵᱚ ᱡᱤᱭᱟᱹᱲ ᱫᱚᱦᱚ ᱞᱟᱹᱠᱛᱤ ᱠᱟᱱ ᱛᱟᱵᱚᱱᱟ ᱯᱟᱹᱴᱷᱩᱣᱟᱹ ᱠᱚ ᱦᱚᱸ ᱟᱹᱰᱤ ᱡᱟ ᱜᱮᱠᱚ ᱞᱟᱦᱟ ᱦᱤᱡᱩᱜ ᱠᱟᱱ ᱜᱮᱭᱟ ᱟᱨ ᱱᱚᱣᱟ ᱚᱞᱚᱜ ᱯᱟᱲᱦᱟᱣ ᱛᱟᱞᱟᱛᱮ ᱡᱩᱫᱤ ᱚᱱᱮ ᱚᱱᱟ ᱮᱱᱮᱡ ᱥᱮᱨᱮᱧ ᱠᱚ ᱪᱟᱨᱪᱟᱣ ᱠᱚᱜᱼᱟ ᱛᱟᱦᱚᱞᱮ ᱟᱨᱚ ᱡᱟᱹᱥᱛᱤ ᱠᱷᱚᱱ ᱡᱟᱹᱥᱛᱤ ᱠᱚ ᱪᱚᱨᱪᱟᱣ ᱫᱟᱲᱮ ᱠᱮᱭᱟ ᱱᱤᱛᱚᱜ ᱫᱚ ᱱᱤᱭᱟᱹ ᱚᱠᱛᱚ ᱨᱮ